ᱤᱧᱫᱚ ᱮᱱᱮᱡᱼᱥᱮᱨᱮᱧ ᱫᱚᱢᱮᱧ ᱠᱩᱥᱤᱭᱟᱜᱼᱟ ᱟᱨ ᱟᱠᱷᱲᱟ ᱠᱚᱨᱮ ᱛᱩᱢᱫᱟᱜᱼᱴᱟᱢᱟᱠ ᱨᱩ ᱟᱸᱡᱚᱢᱛᱮ ᱤᱧᱫᱚ ᱮᱱᱮᱡᱜᱮ ᱪᱟᱞᱟᱜ ᱥᱟᱱᱟᱧᱟ ᱟᱨ ᱟᱠᱷᱲᱟ ᱪᱟᱞᱟᱣ ᱠᱟᱛᱮᱫ ᱫᱚᱧ ᱮᱱᱮᱡᱟ ᱟᱨ ᱵᱟᱯᱞᱟ ᱚᱲᱟᱜ ᱠᱚᱨᱮᱦᱚᱸ ᱛᱩᱢᱫᱟᱜ ᱴᱟᱢᱟᱠ ᱨᱩ ᱟᱸᱡᱚᱢᱛᱮ ᱤᱧᱫᱚ ᱵᱟᱯᱞᱟ ᱚᱲᱟᱜ ᱠᱚᱨᱮᱦᱚᱧ ᱮᱱᱮᱡᱟ ᱟᱨ ᱯᱟᱛᱟ ᱴᱟᱺᱰᱤ ᱠᱚᱨᱮᱦᱚᱸ ᱮᱱᱮᱡ ᱠᱚᱢᱯᱤᱴᱤᱥᱚᱱ ᱠᱚᱠᱚ ᱫᱚᱦᱚᱠᱟᱜ ᱠᱷᱟᱱ ᱤᱧᱫᱚ ᱚᱸᱰᱮᱦᱚᱧ ᱮᱱᱮᱡᱟ ᱟᱨ ᱛᱩᱢᱫᱟᱠ ᱨᱩ ᱟᱸᱡᱚᱢᱛᱮ ᱤᱧᱫᱚ ᱫᱚᱢᱮ ᱮᱱᱮᱡ ᱥᱟᱱᱟᱧᱟ ᱟᱨ ᱮᱱᱮᱡᱼᱥᱮᱨᱮᱧᱫᱚ ᱤᱧᱫᱚ ᱫᱚᱢᱮᱧ ᱠᱩᱥᱤᱭᱟᱜᱼᱟ ᱟᱨ ᱤᱧᱫᱤ ᱫᱚᱢᱮ ᱮᱱᱮᱡᱼᱥᱮᱨᱮᱧ ᱥᱟᱱᱟᱧᱟ ᱤᱧᱫᱚ ᱫᱚᱢᱮ ᱮᱱᱮᱡᱼᱥᱮᱨᱮᱧ ᱥᱟᱱᱟᱧᱟ ᱟᱨ ᱤᱧᱤᱡ ᱵᱚᱭᱦᱟᱠᱚᱦᱚᱸ ᱮᱱᱮᱡᱼᱥᱮᱨᱮᱧᱤᱧ ᱪᱮᱫ ᱟᱠᱚᱣᱟ ᱟᱨ ᱩᱱᱠᱚᱦᱚᱸ ᱟᱨᱦᱚᱸᱠᱚ ᱮᱱᱮᱡᱼᱥᱮᱨᱮᱧᱟ ᱟᱨ ᱮᱱᱮᱡᱼᱥᱮᱨᱮᱧᱫᱚ ᱟᱹᱰᱤᱧ ᱠᱩᱥᱤᱭᱟᱜᱼᱟ